ᱤᱧᱟᱹᱜ ᱢᱚᱱᱮ ᱛᱮᱫᱚ ᱡᱟᱦᱟᱱ ᱮᱱᱮᱡ ᱥᱮᱨᱮᱧ ᱜᱮ ᱟᱹᱰᱤ ᱩᱭᱦᱟᱹᱨᱟᱜ ᱜᱮ ᱠᱟᱱᱟ ᱪᱮᱫᱟᱜ ᱥᱮ ᱡᱟᱦᱟᱸᱭ ᱮᱱᱮᱡ ᱫᱟᱭ ᱡᱟᱦᱟᱸᱭ ᱥᱮᱨᱮᱧ ᱞᱟᱹᱜᱤᱫ ᱟᱭ ᱚᱱᱟ ᱨᱮ ᱯᱟᱴᱤ ᱥᱤᱯᱮᱴ ᱞᱟᱹᱜᱤᱫ ᱟᱭ ᱩᱱᱤ ᱚᱱᱟ ᱢᱟᱲᱟᱝ ᱠᱷᱚᱱ ᱟᱹᱰᱤ ᱢᱮᱱᱴᱟᱞᱤ ᱯᱨᱤᱯᱟᱨᱮᱥᱮᱱ ᱦᱩᱭᱩᱜ ᱛᱟᱭᱟ ᱪᱮᱫᱟᱜ ᱥᱮ ᱢᱮᱱᱴᱟᱞᱤ ᱟᱹᱰᱤ ᱠᱮᱴᱮᱪᱚᱜ ᱦᱩᱭᱩᱜ ᱛᱟᱭᱟ ᱩᱭᱦᱟᱹᱨ ᱛᱮ ᱮᱥᱴᱮᱡ ᱞᱟᱛᱟᱨ ᱨᱮ ᱡᱟᱦᱟᱸᱞᱮᱠᱟ ᱜᱮ ᱨᱚᱲ ᱞᱟᱸᱫᱟᱭ ᱨᱮᱦᱚᱸᱭ ᱮᱥᱴᱮᱡ ᱪᱮᱛᱟᱱ ᱨᱮᱫᱚ ᱜᱩᱪᱷᱟᱹᱣ ᱥᱟᱺᱦᱤᱡ ᱨᱚᱲ ᱞᱟᱸᱫᱟ ᱦᱩᱭᱩᱜ ᱛᱟᱭᱟ ᱟᱨ ᱢᱚᱱᱮ ᱨᱮ ᱫᱟᱲᱮ ᱡᱚᱜᱟᱣ ᱦᱩᱭᱩᱜ ᱛᱟᱭᱟ ᱪᱮᱫᱟᱜ ᱥᱮ ᱥᱴᱮᱡ ᱪᱮᱛᱟᱱ ᱨᱮᱢ ᱫᱮᱡ ᱞᱮᱱᱠᱷᱟᱱ ᱥᱟᱱᱟᱢ ᱦᱚᱲ ᱠᱚ ᱠᱚᱭᱚᱜ ᱠᱟᱢᱟ ᱢᱚᱱᱮ ᱨᱮ ᱵᱚᱛᱚᱨ ᱵᱩᱡᱷᱟᱹᱜᱼᱟ ᱪᱮᱫᱞᱮᱠᱟ ᱪᱚ ᱦᱚᱲᱢᱚ ᱨᱩᱢᱩᱭ ᱜᱮ ᱵᱩᱡᱷᱟᱹᱜᱼᱟ ᱚᱱᱟ ᱠᱷᱟᱹᱛᱤᱨ ᱢᱤᱫᱴᱤᱱ ᱯᱟᱨᱯᱷᱚᱨᱢᱮᱱᱥ ᱫᱚ ᱢᱤᱫᱴᱤᱱ ᱢᱟᱹᱱᱢᱤᱭᱟᱜ ᱟᱹᱰᱤ ᱩᱭᱦᱟᱹᱨᱟᱜ ᱠᱟᱱᱟ ᱟᱹᱰᱤ ᱢᱟᱲᱟᱝ ᱠᱷᱚᱱᱟᱜ ᱱᱚᱣᱟ ᱯᱟᱨᱯᱷᱚᱨᱢᱮᱱᱥ ᱦᱩᱭ ᱠᱟᱛᱮᱫ ᱡᱤᱭᱚᱱ ᱥᱮ ᱟᱭᱟᱜ ᱨᱚᱲ ᱨᱮ ᱠᱟᱹᱴᱤᱡ ᱦᱚᱸ ᱵᱚᱫᱞᱟᱜᱼᱟ ᱯᱚᱨᱮᱨ ᱫᱷᱟᱯ ᱨᱮ ᱡᱟᱦᱟᱸ ᱠᱚ ᱱᱚᱜᱼᱚ ᱱᱟ ᱯᱟᱨᱯᱷᱚᱨᱢᱮᱱᱥ ᱨᱮ ᱵᱷᱩᱞᱟᱠᱟᱫᱟᱭ ᱚᱱᱟ ᱫᱚᱦᱲᱟ ᱡᱚᱠᱷᱚᱱ ᱮ ᱯᱟᱴᱤᱥᱤᱯᱮᱴᱟᱭ ᱚᱱᱟ ᱵᱟᱝ ᱵᱷᱩᱞᱩᱜ ᱛᱟᱭᱟ ᱚᱱᱟ ᱠᱚ ᱥᱩᱫᱷᱨᱟᱹᱣ ᱨᱮᱱᱟᱜ ᱮ ᱪᱮᱥᱴᱟᱭᱟ ᱚᱱᱟ ᱠᱷᱟᱹᱛᱤᱨ ᱢᱤᱫᱴᱤᱱ ᱢᱤᱡᱴᱤᱱ ᱦᱩᱰᱤᱧ ᱥᱟᱺᱦᱤᱡ ᱟᱜ ᱯᱟᱨᱯᱷᱚᱨᱢᱮᱱᱥ ᱦᱚᱸ ᱢᱤᱫᱴᱤᱱ ᱢᱟᱹᱱᱢᱤᱭᱟᱜ ᱡᱤᱭᱚᱱᱮ ᱟᱹᱨᱩᱯᱷᱮᱨᱟᱣ ᱫᱟᱲᱮᱭᱟᱜᱼᱟ